ᱦᱮᱞᱳ ᱦᱮᱸ ᱦᱮᱸ ᱢᱮᱱᱮᱫ ᱠᱟᱹᱱᱟᱹᱧ ᱦᱮᱸ ᱢᱮᱱᱮᱫ ᱠᱟᱹᱱᱟᱹᱧ ᱢᱟᱦᱟᱥᱚᱭ ᱡᱮ ᱤᱧᱢᱟ ᱱᱤᱭᱟᱹ ᱢᱟᱥ ᱢᱟ ᱵᱮᱵᱽᱥᱟ ᱢᱟ ᱥᱮᱨᱚᱠᱚᱢ ᱵᱟᱝ ᱪᱟᱞᱟᱣ ᱞᱮᱱ ᱛᱤᱧ ᱟᱫᱚ ᱢᱮᱱᱮᱫ ᱠᱟᱹᱱᱟᱹᱧ ᱡᱮ ᱢᱤᱫ ᱵᱟᱨ ᱫᱤᱱ ᱯᱟᱥᱮᱡ ᱞᱮᱴᱚᱜ ᱛᱤᱧᱟᱹ ᱥᱮ ᱪᱮᱫ ᱟᱫᱚ ᱦᱳᱭ ᱢᱟᱞᱤᱧ ᱢᱟᱞᱤᱧ ᱟᱹᱠᱷᱨᱤᱧ ᱞᱮᱠᱚ ᱜᱮ ᱦᱮᱸ ᱟᱫᱚ ᱦᱟᱸᱜ ᱱᱤᱭᱟᱹᱴᱟᱜ ᱨᱮᱱᱟᱜ ᱱᱤᱭᱟᱹᱴᱟᱜ ᱢᱟᱥ ᱨᱮᱱᱟᱜ ᱫᱚᱧ ᱮᱢᱟᱢᱟ ᱱᱤᱭᱟᱹ ᱢᱟᱥᱫᱚ ᱢᱩᱪᱟᱹᱫ ᱢᱩᱪᱟᱹᱫ ᱫᱤᱱ ᱦᱮᱸ ᱥᱟᱛᱟᱥ ᱥᱟᱛᱟᱥ ᱟᱴᱷᱟᱥ ᱥᱮᱫ ᱜᱤᱧ ᱢᱮᱱᱫᱟ ᱟᱨ ᱜᱚᱢᱠᱮᱧ ᱢᱮᱱ ᱞᱮᱠᱷᱟᱡ ᱢᱤᱫ ᱫᱷᱟᱣ ᱨᱤᱧ ᱮᱢ ᱞᱮᱠᱷᱟᱡ ᱵᱟᱝ ᱦᱩᱭᱩᱜᱼᱟ ᱵᱚᱪᱷᱚᱨ ᱥᱮᱥᱮ ᱪᱚᱵᱵᱤᱥ ᱥᱟᱞ ᱨᱮᱱᱟᱜ ᱢᱩᱪᱟᱹᱫ ᱰᱤᱥᱚᱢᱵᱚᱨ ᱨᱮ ᱥᱩᱫᱷ ᱞᱟᱜᱟᱣᱤᱧᱟᱹ ᱦᱮᱸ ᱮᱠᱫᱚᱢ ᱡᱚᱱᱰᱨᱟ ᱠᱚ ᱡᱚᱱᱰᱨᱟ ᱠᱚ ᱨᱟᱞᱟᱵ ᱠᱟᱛᱮᱧ ᱮᱢᱚᱜᱼᱟ ᱫᱩ ᱦᱟᱡᱟᱨ ᱠᱟᱛᱮ ᱢᱟ ᱮᱱᱛᱮᱜ ᱜᱚᱢᱠᱮ ᱚᱱᱟᱫᱚ ᱵᱩᱡᱷᱟᱹᱣ ᱢᱮ ᱮᱱᱛᱮᱫ ᱦᱚᱲ ᱚᱯᱷᱤᱥᱟᱨ ᱠᱟᱱᱟᱢ ᱛᱮ ᱚᱱᱠᱟ ᱫᱚ ᱮᱱᱛᱮᱫ ᱩᱱᱟᱹᱜ ᱟᱸᱴ ᱫᱚ ᱥᱩᱫᱽ ᱮᱱᱛᱮᱫ ᱟᱞᱚᱢ ᱵᱟᱲᱦᱟᱣ ᱛᱤᱧᱟᱹ ᱟᱨ ᱵᱟᱠᱷᱟᱡ ᱫᱚ ᱟᱹᱰᱤ ᱚᱥᱩᱵᱤᱫᱷᱟ ᱦᱩᱭᱩᱜ ᱛᱤᱧᱟᱹ ᱵᱮᱵᱽᱥᱟᱦᱚᱸ ᱟᱹᱰᱤ ᱢᱟᱨ ᱪᱟᱞᱟᱣᱮᱱ ᱛᱤᱧᱟᱹ ᱥᱩᱠᱨᱤ ᱦᱚᱯᱚᱱ ᱠᱚ ᱵᱟᱠᱚ ᱦᱟᱨᱟ ᱦᱟᱨᱟᱜ ᱠᱟᱱ ᱛᱤᱧᱟᱹ ᱟᱹᱰᱤ ᱟᱸᱴ ᱠᱚ ᱢᱟᱨᱚᱜ ᱠᱟᱱᱟ ᱟᱨ ᱢᱟᱱᱮ ᱟᱢ ᱴᱷᱮᱡ ᱤᱧ ᱦᱟᱛ ᱡᱳᱲᱚᱜ ᱠᱟᱱᱟ ᱠᱚᱢ ᱧᱚᱜ ᱦᱟᱛᱟᱣ ᱛᱤᱧ ᱢᱮ ᱵᱟᱝᱠᱷᱟᱱ ᱫᱚ ᱢᱟᱱᱮ ᱥᱩᱠᱨᱤᱧ ᱟᱹᱠᱷᱨᱤᱧ ᱪᱟᱵᱟ ᱞᱮᱠᱚ ᱠᱷᱟᱡ ᱢᱤᱫ ᱫᱷᱟᱣᱨᱮ ᱮᱠᱮᱵᱟᱨᱮ ᱵᱮᱝᱠ ᱛᱤᱧ ᱤᱫᱤ ᱦᱚᱴᱚ ᱠᱟᱜᱼᱟ ᱯᱚᱭᱥᱟ ᱟᱨ ᱥᱩᱫᱽ ᱫᱚ ᱠᱚᱢ ᱧᱚᱜ ᱥᱟᱵ ᱛᱤᱧᱢᱮ ᱜᱚᱢᱠᱮ ᱵᱟᱠᱷᱟᱡ ᱫᱚ ᱵᱩᱡᱷᱟᱹᱣᱮᱫ ᱠᱟᱱ ᱜᱮᱭᱟᱢ ᱢᱟᱱᱮ ᱪᱮᱫ ᱚᱥᱩᱵᱤᱫᱷᱟ ᱫᱟᱲᱮᱜᱼᱟ ᱦᱚᱲ ᱦᱚᱯᱚᱱ ᱫᱚ ᱢᱟᱱᱮ ᱨᱮᱸᱜᱮᱡ ᱢᱟᱱᱮ ᱪᱮᱫ ᱤᱧ ᱢᱮᱱᱟ ᱜᱚᱢᱠᱮ ᱪᱮᱫ ᱮᱢ ᱨᱚᱲ ᱦᱚᱪᱚᱭᱮᱫᱟ ᱱᱤᱭᱟᱹ ᱢᱚᱫᱽᱫᱷᱮᱨᱮ ᱤᱧᱤᱧ ᱞᱟᱹᱭᱟᱜ ᱢᱮ ᱦᱮᱸ ᱢᱟ ᱜᱚᱢᱠᱮ ᱤᱧᱫᱚ ᱯᱟᱸᱪᱥᱳ ᱠᱟᱛᱮᱫ ᱠᱚᱭᱤᱧ ᱢᱮ ᱥᱩᱫᱽ ᱦᱮᱸ ᱟᱨ ᱟᱨ ᱦᱤᱡᱩᱜ ᱫᱚ ᱵᱟᱝ ᱞᱟᱜᱟᱣᱢᱟ ᱟᱨ ᱮᱠᱮᱵᱟᱨᱮ ᱚᱱᱟ ᱮᱠᱫᱚᱢ ᱮᱠᱫᱚᱢ ᱯᱷᱳᱱ ᱯᱮᱨᱤᱧ ᱮᱢᱟᱢᱟ ᱟᱨ ᱡᱩᱫᱤ ᱵᱟᱢ ᱤᱭᱟᱹ ᱯᱟᱹᱛᱭᱟᱹᱜ ᱠᱟᱱ ᱠᱷᱟᱱ ᱫᱚ ᱚᱱᱟ ᱤᱧᱟᱹᱜ ᱤᱭᱟᱹ ᱵᱮᱠ ᱢᱮᱱᱟᱜ ᱛᱤᱧᱟᱹ ᱦᱟᱹᱴᱭᱟᱹᱨᱮ ᱵᱮᱠ ᱚᱱᱟᱛᱮ ᱢᱤᱫ ᱫᱷᱟᱣ ᱨᱮ ᱵᱷᱚᱨᱟᱣ ᱠᱟᱛᱮᱜ ᱤᱧ ᱤᱫᱤ ᱦᱚᱴᱚ ᱠᱟᱜᱼᱟ ᱦᱮᱸ ᱟᱞᱚᱢ ᱟᱥᱠᱮᱛᱚᱜᱼᱟ ᱤᱧᱟᱹᱜ ᱚᱲᱟᱜ ᱨᱮᱦᱚᱸ ᱟᱞᱚᱢ ᱦᱤᱡᱩᱜᱼᱟ ᱟᱨ ᱵᱟᱠᱷᱟᱡ ᱢᱟᱱᱮ ᱤᱧ ᱛᱷᱚᱲᱟ ᱤᱭᱟᱹ ᱚᱲᱟᱜ ᱟᱹᱛᱩ ᱠᱚᱨᱮᱱ ᱦᱚᱲᱦᱚᱸ ᱡᱟᱛᱮ ᱵᱟᱠᱚ ᱵᱟᱲᱟᱭ ᱢᱟ ᱵᱟᱠᱷᱟᱡ ᱫᱚ ᱢᱟᱱᱮ ᱟᱹᱰᱤ ᱢᱟᱱ ᱥᱚᱱᱢᱟᱱ ᱨᱮᱱᱟᱜ ᱤᱭᱟᱹ ᱢᱮᱱᱟᱜᱼᱟ ᱛᱚ ᱵᱮᱯᱟᱨ ᱦᱮᱸ ᱟᱞᱚᱢ ᱦᱤᱡᱩᱜᱼᱟ ᱮᱠᱫᱚᱢ ᱰᱤᱥᱮᱢᱵᱚᱨ ᱨᱮ ᱯᱚᱸᱪᱤᱥᱟ ᱰᱤᱥᱮᱢᱵᱚᱨ ᱵᱚᱲᱚ ᱫᱤᱱ ᱯᱚᱨ ᱯᱚᱨᱮᱨ ᱫᱤᱱᱜᱤᱧ ᱮᱢᱟᱢᱟ ᱯᱚᱨᱮ ᱤᱫᱤ ᱦᱚᱴᱚ ᱟᱹᱢᱟᱹᱧ ᱵᱮᱝᱠ ᱨᱮ ᱟᱢ ᱢᱚᱛᱚᱡ ᱮᱢ ᱛᱟᱦᱮᱱᱟ ᱩᱱ ᱥᱚᱢᱚᱭ ᱮᱠᱫᱚᱢ ᱥᱩᱫᱽ ᱠᱟᱨᱛᱤᱧ ᱮᱢ ᱪᱟᱵᱟ ᱟᱢᱟ ᱦᱮᱸ ᱦᱮᱸ ᱦᱮᱸ ᱦᱮᱸ ᱥᱟᱨ ᱴᱷᱤᱠ ᱜᱮᱭᱟ ᱦᱮᱸ ᱦᱮᱸ ᱦᱮᱸ ᱵᱟᱝ ᱯᱟᱨᱚᱢᱚᱜᱼᱟ ᱵᱟᱝ ᱦᱮᱸ ᱦᱮᱸ ᱵᱟᱝ ᱯᱟᱨᱚᱢᱚᱜᱼᱟ ᱥᱟᱨ ᱵᱟᱝ ᱯᱟᱨᱚᱢᱚᱜᱼᱟ ᱦᱮᱸ ᱦᱮᱸ ᱦᱮᱸ ᱥᱟᱨ ᱦᱮᱸ ᱦᱮᱸ ᱦᱮᱸ ᱥᱟᱨ ᱟᱞᱚᱢ ᱯᱷᱳᱱᱟ ᱟᱨ ᱦᱮᱸ ᱦᱮᱸ